ᱪᱟᱨ ᱪᱟᱨ ᱩᱱᱤᱥ ᱥᱚ ᱟᱴᱥᱚᱴᱴᱤ ᱱᱚᱶᱟ ᱫᱚ ᱤᱧᱟᱹᱜ ᱡᱟᱱᱟᱢ ᱫᱤᱱ ᱫᱚᱥ ᱮᱠ ᱩᱱᱤᱥ ᱥᱚ ᱥᱳᱛᱛᱳᱨ ᱱᱚᱶᱟ ᱫᱚ ᱤᱧ ᱨᱮᱱ ᱚᱲᱟᱜ ᱦᱚᱲᱟᱜ ᱟᱱᱟᱢ ᱫᱤᱱ ᱥᱳᱞᱞᱳ ᱪᱷᱚᱭ ᱫᱩ ᱦᱟᱡᱟᱨ ᱮᱠ ᱱᱚᱶᱟ ᱫᱚ ᱤᱧ ᱨᱮᱱ ᱢᱟᱨᱟᱝ ᱤᱪ ᱵᱤᱴᱤᱭᱟᱜ ᱡᱟᱱᱟᱢ ᱫᱤᱱ ᱪᱷᱟᱵᱵᱤᱥ ᱮᱜᱟᱨᱚ ᱫᱩᱦᱟᱡᱟᱨ ᱛᱤᱱ ᱱᱚᱶᱟ ᱫᱚ ᱦᱚᱯᱚᱱ ᱵᱤᱴᱤᱭᱟᱜ ᱡᱟᱱᱟᱢ ᱢᱟᱦᱟ ᱯᱚᱱᱨᱚ ᱟᱴ ᱩᱱᱤᱥᱥᱚ ᱵᱟᱦᱟᱛᱛᱳᱨ ᱱᱚᱶᱟ ᱫᱚ ᱤᱧ ᱨᱮᱱ ᱤᱨᱤᱞᱛᱮᱫ ᱠᱩᱲᱤᱭᱟᱜ ᱡᱟᱱᱟᱢ ᱫᱤᱱ